ᱪᱟᱞᱟᱣᱮᱱ ᱥᱮᱨᱢᱟ ᱠᱟᱹᱣᱰᱤ ᱠᱷᱟᱛᱨᱮ ᱩᱛᱱᱟᱹᱣ ᱦᱳᱭ ᱟᱠᱟᱱᱟ ᱟᱨ ᱱᱩᱠᱩ ᱠᱚ ᱨᱟᱹᱥᱭᱟᱹ ᱦᱚᱛᱮᱛᱮ ᱯᱚᱱᱚᱛᱨᱮ ᱠᱟᱹᱣᱰᱤ ᱜᱚᱲᱚᱭ ᱮᱢᱟᱜ ᱠᱟᱱᱟ ᱪᱮᱫᱟᱜ ᱡᱮ ᱠᱟᱹᱣᱰᱤ ᱩᱛᱱᱟᱹᱣ ᱠᱷᱟᱹᱛᱤᱨ ᱪᱟᱹᱥᱤ ᱠᱚ ᱵᱮᱝᱠ ᱠᱷᱚᱱ ᱨᱤᱱ ᱠᱚ ᱧᱟᱢ ᱮᱫᱟ ᱟᱨ ᱯᱟᱹᱴᱷᱩᱣᱟᱹ ᱠᱚᱦᱚᱸ ᱚᱞᱚᱜ ᱯᱟᱲᱦᱟᱜ ᱞᱟᱹᱜᱤᱫ ᱨᱤᱱ ᱠᱚ ᱧᱟᱢᱮᱫ ᱜᱮᱭᱟ ᱱᱚᱶᱟ ᱵᱮᱜᱚᱨ ᱡᱟᱦᱟᱸᱭ ᱚᱞ ᱯᱟᱲᱦᱟᱣ ᱥᱟᱹᱛ ᱠᱟᱛᱮᱫ ᱵᱮᱠᱟᱨ ᱢᱮᱱᱟᱜ ᱠᱚᱣᱟ ᱩᱱᱠᱩ ᱠᱚᱦᱚᱸ ᱡᱟᱦᱟᱱᱟᱜ ᱵᱮᱯᱟᱨ ᱮᱦᱚᱵ ᱞᱟᱹᱜᱤᱫ ᱥᱮ ᱟᱠᱚᱣᱟᱜ ᱡᱟᱸᱜᱟᱛᱮ ᱛᱮᱹᱜᱳᱱ ᱞᱟᱹᱜᱤᱫ ᱠᱟᱹᱣᱰᱤ ᱜᱚᱲᱚ ᱥᱚᱯᱚᱦᱚᱫ ᱞᱮᱠᱟᱛᱮ ᱵᱮᱝᱠ ᱠᱷᱚᱱ ᱨᱤᱱ ᱠᱚ ᱧᱟᱢᱮᱫ ᱜᱮᱭᱟ